ᱟᱞᱮᱭᱟᱜ ᱯᱩᱨᱵᱚ ᱵᱚᱨᱫᱷᱚᱢᱟᱱ ᱦᱚᱱᱚᱛ ᱨᱮ ᱯᱷᱟᱞᱟ ᱢᱩᱬᱩᱫ ᱞᱟᱠᱪᱟᱨ ᱦᱤᱥᱟᱹᱵᱽ ᱛᱮᱫᱚ ᱟᱵᱚ ᱥᱟᱱᱛᱟᱞᱤ ᱥᱚᱢᱟᱡᱽ ᱨᱮᱫᱚ ᱟᱵᱚ ᱥᱟᱱᱛᱟᱞᱤ ᱥᱚᱢᱟᱡᱽ ᱨᱮ ᱯᱟᱞᱟᱣ ᱦᱩᱭᱩᱜᱼᱟ ᱯᱟᱛᱟ ᱯᱟᱛᱟ ᱵᱚᱨᱫᱷᱚᱢᱟᱱ ᱯᱩᱨᱵᱚ ᱵᱚᱨᱫᱷᱚᱢᱟᱱ ᱰᱤᱥᱴᱤᱠ ᱨᱮᱫᱚ ᱯᱳᱭᱞᱳ ᱢᱟᱱᱮ ᱪᱟᱹᱛ ᱢᱟᱥ ᱪᱟᱵᱟᱜ ᱪᱟᱵᱟᱜ ᱢᱩᱪᱟᱹᱫ ᱫᱤᱱ ᱨᱮᱠᱚ ᱡᱟᱣᱨᱟᱜᱼᱟ ᱵᱟᱹᱭᱥᱟᱹᱠᱷ ᱢᱟᱥ ᱯᱨᱚᱛᱷᱚᱢ ᱚᱱᱟ ᱯᱳᱭᱞᱳ ᱫᱤᱱ ᱨᱮᱠᱚ ᱩᱪᱩᱨ ᱯᱷᱮᱰᱚᱜᱼᱟ ᱯᱟᱛᱟ ᱵᱚᱸᱜᱟ ᱫᱚ ᱡᱟᱦᱟᱸᱭ ᱠᱚᱨᱮᱱ ᱯᱟᱛᱟ ᱵᱚᱸᱜᱟ ᱢᱮᱱᱟᱜ ᱠᱚᱛᱟ ᱠᱚᱣᱟ ᱩᱱᱠᱩ ᱯᱩᱡᱟᱹ ᱞᱟᱹᱜᱤᱫ ᱟᱠᱚ ᱠᱚ ᱩᱯᱟᱹᱥᱟ ᱛᱚ ᱞᱟᱦᱟ ᱠᱷᱚᱱ ᱢᱤᱫ ᱢᱟᱥ ᱞᱟᱦᱟ ᱠᱷᱚᱱ ᱛᱳ ᱡᱚᱠᱷᱚᱱ ᱠᱚ ᱯᱩᱡᱟᱹᱜᱼᱟ ᱯᱨᱟᱭ ᱱᱚᱜᱼᱚᱭ ᱯᱩᱡᱟᱹ ᱯᱟᱛᱟ ᱛᱤᱭᱟᱹᱜ ᱛᱤᱭᱟᱹᱜ ᱢᱤᱫ ᱥᱚᱯᱛᱟᱜᱟᱱ ᱫᱟᱠᱟ ᱫᱚ ᱵᱟᱝ ᱠᱚ ᱡᱚᱢ ᱜᱮᱭᱟ ᱢᱟᱱᱮ ᱫᱟᱜ ᱫᱟᱜ ᱧᱩ ᱛᱮᱠᱚ ᱛᱟᱦᱮᱱᱟ ᱯᱟᱛᱟ ᱵᱚᱸᱜᱟ ᱤᱭᱟᱹᱛᱮ ᱫᱟᱜ ᱧᱩ ᱛᱮ ᱛᱳ ᱧᱤᱫᱟᱹ ᱥᱮᱱ ᱜᱮ ᱡᱟᱹᱱᱤᱡ ᱛᱷᱚᱲᱟ ᱨᱩᱴᱤ ᱠᱟᱛᱮᱫ ᱠᱚ ᱡᱚᱢ ᱜᱮᱭᱟ ᱛᱳ ᱯᱟᱛᱟ ᱵᱚᱸᱜᱟ ᱨᱮᱫᱚ ᱟᱞᱮ ᱠᱚᱫᱚ ᱯᱟᱛᱟ ᱵᱚᱸᱜᱟ ᱡᱮᱦᱮᱛᱩ ᱯᱟᱹᱪᱩᱜ ᱠᱚᱛᱟ ᱞᱮᱭᱟ ᱛᱳ ᱯᱟᱛᱟ ᱵᱚᱸᱜᱟ ᱥᱚᱢᱚᱭ ᱫᱚ ᱢᱮᱞᱟ ᱜᱮ ᱵᱟᱹᱭᱥᱟᱹᱜ ᱜᱮᱭᱟ ᱛᱚ ᱩᱱᱠᱩ ᱢᱮᱞᱟ ᱥᱚᱢᱚᱭ ᱩᱱᱠᱩ ᱯᱟᱛᱟ ᱡᱟᱦᱟᱸᱭ ᱠᱚᱨᱮᱱ ᱯᱟᱛᱟ ᱵᱚᱸᱜᱟ ᱢᱮᱱᱟᱜ ᱠᱚᱛᱟ ᱠᱚ ᱩᱱᱠᱩ ᱫᱚ ᱯᱩᱡᱟᱹᱜ ᱜᱮᱭᱟ ᱟᱨ ᱢᱟᱱᱮ ᱩᱪᱩ ᱠᱚ ᱩᱥᱩᱞ ᱯᱷᱮᱰᱚᱜ ᱟᱠᱚ ᱪᱚᱴ ᱠᱷᱚᱱ ᱛᱳ ᱢᱮᱞᱟ ᱠᱚ ᱦᱩᱭᱩᱜ ᱜᱮᱭᱟ ᱛᱳ ᱢᱮᱞᱟ ᱠᱚᱞᱮ ᱧᱮᱞ ᱵᱟᱲᱟᱭ ᱜᱮᱭᱟ ᱟᱞᱮ ᱫᱚ ᱢᱮᱞᱟ ᱠᱚ ᱧᱮᱞ ᱵᱟᱲᱟ ᱠᱟᱛᱮᱫ ᱢᱮᱞᱟ ᱠᱚ ᱧᱮᱞ ᱵᱟᱲᱟ ᱠᱟᱛᱮᱜ ᱢᱮᱞᱟ ᱠᱚᱨᱮᱫ ᱠᱤᱪᱷᱩ ᱡᱚᱢ ᱵᱟᱲᱟ ᱠᱟᱛᱮᱫ ᱡᱤᱞᱟᱹᱯᱤ ᱠᱚ ᱢᱳᱜᱽᱞᱟᱭ ᱠᱚ ᱯᱤᱴᱷᱟᱹ ᱡᱚᱢ ᱵᱟᱲᱟ ᱠᱟᱛᱮᱫ ᱛᱳ ᱚᱲᱟᱜ ᱞᱮ ᱨᱩᱣᱟᱹᱲ ᱜᱮᱭᱟ